ᱦᱮᱞᱳ ᱟᱢ ᱠᱩᱢᱰᱤ ᱟᱹᱛᱩ ᱨᱤᱱᱤᱡ ᱪᱟᱹᱥᱤ ᱠᱟᱱᱟᱢ ᱟᱪᱪᱷᱟ ᱟᱨ ᱤᱧ ᱤᱧᱫᱚ ᱢᱤᱫᱴᱤᱡ ᱥᱚᱢᱟᱡᱽ ᱥᱮᱵᱤᱠᱟᱧ ᱞᱟᱹᱭ ᱮᱫᱼᱟ ᱟᱫᱚ ᱱᱚᱣᱟ ᱪᱟᱥᱼᱵᱟᱥ ᱵᱟᱨᱮᱛᱮ ᱠᱟᱹᱴᱤᱡ ᱵᱟᱰᱟᱭ ᱥᱟᱱᱟᱧ ᱠᱟᱱᱟ ᱦᱩᱱᱟᱹᱝ ᱡᱮ ᱚᱠᱟ ᱞᱮᱠᱟ ᱪᱟᱥᱼᱵᱟᱥ ᱟᱯᱮ ᱱᱚᱰᱮ ᱟᱨ ᱪᱮᱫ ᱠᱚ ᱱᱚᱰᱮ ᱪᱟᱥ ᱟᱯᱮ ᱚᱱᱠᱟ ᱟᱨ ᱦᱩᱲᱩ ᱪᱷᱟᱰᱟ ᱡᱟᱦᱟᱱᱟᱜ ᱠᱚ ᱚ ᱦᱚᱸ ᱟᱨ ᱢᱟᱱᱮ ᱦᱩᱲᱩ ᱫᱚ ᱱᱤᱝᱠᱟᱹ ᱢᱤᱫ ᱫᱷᱟᱣ ᱜᱮᱯᱮ ᱪᱟᱥᱼᱟ ᱥᱮᱨᱢᱟ ᱨᱮ ᱥᱮ ᱵᱟᱨ ᱫᱷᱟᱣ ᱚ ᱟᱥᱟᱲ ᱫᱤᱱᱜᱮ ᱟᱨ ᱵᱟᱠᱷᱟᱱ ᱟᱫᱷᱟ ᱟᱫᱷᱟ ᱡᱟᱭᱜᱟ ᱠᱚᱨᱮ ᱢᱟ ᱱᱤᱝᱠᱟᱹ ᱥᱮᱨᱢᱟ ᱨᱮ ᱵᱟᱨ ᱫᱷᱟᱣ ᱦᱚᱸᱠᱚ ᱪᱟᱥᱼᱟ ᱦᱳᱭ ᱛᱚ ᱟᱨ ᱱᱚᱛᱮ ᱫᱟᱜ ᱠᱚ ᱚᱠᱟ ᱠᱚᱨᱮ ᱠᱷᱚᱱ ᱯᱮ ᱧᱟᱢ ᱮᱜᱼᱟ ᱪᱟᱥᱼᱵᱟᱥ ᱞᱟᱹᱜᱤᱫ ᱦᱳᱭ ᱚ ᱦᱚᱸ ᱟᱨ ᱡᱟᱦᱟᱸ ᱱᱚᱝᱠᱟ ᱜᱩᱦᱩᱢ ᱠᱚ ᱥᱮ ᱠᱟᱹᱥᱟᱹᱨᱤ ᱠᱚ ᱚᱱᱟ ᱠᱚᱫᱚ ᱪᱟᱥᱼᱵᱟᱥ ᱵᱟᱭ ᱦᱩᱭᱩᱜᱼᱟ ᱱᱚᱛᱮ ᱚ ᱦᱚᱸ ᱮᱱᱠᱷᱟᱱ ᱢᱟᱱᱮ ᱱᱚᱛᱮ ᱫᱚ ᱚ ᱥᱮᱨᱢᱟ ᱨᱮ ᱢᱤᱫ ᱫᱷᱟᱣ ᱜᱮ ᱪᱟᱥ ᱫᱚ ᱦᱮᱸ ᱥᱮ ᱦᱳᱭ ᱛᱚ ᱦᱳᱭ ᱛᱚ ᱤᱱᱟᱹᱜ ᱡᱟᱹᱥᱛᱤ ᱦᱚᱸ ᱵᱟᱝᱼᱟ ᱚᱱᱟ ᱠᱚᱦᱚᱸ ᱦᱮᱸᱥᱮ ᱦᱳᱭ ᱛᱚ ᱟᱨ ᱱᱚᱣᱟ ᱵᱤᱞᱟᱹᱛᱤ ᱵᱮᱸᱜᱟᱲ ᱠᱚᱢᱟ ᱱᱤᱛᱚᱜ ᱥᱤᱛᱩᱝ ᱵᱮᱲᱟ ᱯᱮ ᱪᱟᱥ ᱮᱫᱼᱟ ᱮᱱᱠᱷᱟᱱ ᱱᱚᱣᱟ ᱠᱚ ᱞᱟᱹᱜᱤᱫ ᱫᱟᱜ ᱫᱚ ᱦᱟᱸᱜ ᱚᱠᱟ ᱠᱷᱚᱱ ᱯᱮ ᱧᱟᱢ ᱮᱫᱼᱟ ᱚ ᱦᱚᱸ ᱟᱦᱟᱨ ᱠᱚᱨᱮᱱᱟᱜ ᱫᱟᱜ ᱜᱮ ᱦᱮᱸ ᱥᱮ ᱚ ᱦᱚᱸ ᱟᱨ ᱟᱨ ᱡᱟᱹᱥᱛᱤ ᱠᱟᱛᱮᱫ ᱱᱚᱛᱮ ᱚᱱᱟ ᱵᱟᱫᱷᱟ ᱠᱚᱨᱮ ᱵᱮᱸᱜᱟᱲ ᱵᱤᱞᱟᱹᱛᱤ ᱟᱨ ᱚᱱᱟ ᱠᱚ ᱪᱷᱟᱰᱟ ᱡᱟᱦᱟᱱᱟᱜ ᱠᱚ ᱪᱮᱫ ᱠᱚ ᱡᱚᱢ ᱡᱤᱱᱤᱥ ᱠᱚ ᱚ ᱦᱚᱸ ᱦᱳᱭ ᱛᱚ ᱟᱫᱚ ᱚᱱᱟᱜᱮ ᱵᱟᱰᱟᱭ ᱥᱟᱱᱟᱧ ᱠᱟᱱ ᱛᱟᱦᱮᱱᱟ ᱡᱮ ᱱᱤᱝᱠᱟᱹ ᱪᱟᱥ ᱠᱚ ᱪᱮᱫ ᱠᱚᱯᱮ ᱪᱟᱥ ᱮᱫᱼᱟ ᱚᱠᱟ ᱚᱠᱟ ᱢᱟᱱᱮ ᱚᱠᱟ ᱚᱠᱟ ᱡᱚᱠᱷᱚᱱ ᱥᱤᱛᱩᱝ ᱡᱚᱠᱷᱚᱱ ᱥᱮ ᱱᱚᱝᱠᱟ ᱟᱥᱟᱲ ᱡᱚᱠᱷᱚᱱ ᱦᱳᱭ ᱛᱚ ᱟᱨ ᱱᱚᱣᱟ ᱪᱟᱥᱼᱵᱟᱥ ᱠᱟᱛᱮᱫ ᱟᱯᱮ ᱪᱮᱫ ᱞᱮᱠᱟ ᱯᱮ ᱵᱩᱡᱷᱟᱹᱣ ᱮᱫᱼᱟ ᱚ ᱦᱚᱸ ᱦᱳᱭᱛᱚ ᱟᱨ ᱱᱚᱛᱮ ᱫᱚ ᱦᱩᱲᱩ ᱠᱚ ᱢᱟᱱᱮ ᱱᱤᱝᱠᱟᱹ ᱨᱚᱦᱚᱭ ᱟᱯᱮ ᱪᱮ ᱱᱚᱝᱠᱟ ᱮᱨ ᱟᱛᱮᱱ ᱯᱮ ᱪᱟᱥ ᱮᱫᱼᱟ ᱚ ᱦᱚᱸ ᱦᱳᱭᱛᱳ ᱢᱟᱱᱮ ᱵᱟᱱᱟᱨ ᱞᱮᱠᱟ ᱛᱮᱜᱮ ᱪᱟᱥ ᱫᱚ ᱪᱟᱥ ᱮᱫᱼᱟ ᱯᱮ ᱦᱮᱸᱥᱮ ᱮᱨ ᱞᱮᱠᱟ ᱛᱮᱦᱚᱸ ᱟᱨ ᱚᱻ ᱦᱳᱭ ᱛᱚ ᱤᱱᱟᱹᱜᱮ ᱛᱟᱦᱮᱸᱫ ᱵᱟᱰᱟᱭ ᱥᱟᱱᱟᱧ ᱠᱟᱱᱟ ᱢᱟ ᱛᱚᱵᱮ ᱴᱷᱤᱠ ᱜᱮᱭᱟ ᱦᱳᱭ ᱴᱷᱤᱠ